ᱛᱟᱨᱯᱚᱨᱮ ᱱᱟᱭᱠᱟ ᱦᱤᱥᱟᱹᱵ ᱛᱮᱫᱚ ᱦᱩᱭᱩᱜ ᱠᱟᱱᱟᱭ ᱨᱟᱱᱤ ᱢᱩᱠᱷᱤ ᱢᱟᱱᱮ ᱩᱱᱤᱭᱟᱜ ᱪᱮᱦᱨᱟ ᱥᱮ ᱩᱱᱤᱭᱟᱜ ᱨᱚᱲ ᱟᱲᱟᱝ ᱢᱟᱱᱮ ᱟᱹᱰᱤ ᱢᱚᱡᱽ ᱤᱧ ᱟᱸᱡᱚᱢ ᱛᱟᱭᱟ ᱚᱱᱟ ᱤᱧ ᱠᱩᱥᱤᱭᱟ ᱛᱟᱨᱯᱚᱨᱮ ᱦᱩᱭᱩᱜ ᱠᱟᱱᱟ ᱜᱳᱵᱤᱱᱫᱟ ᱜᱚᱵᱤᱱᱫᱟ ᱦᱚᱸ ᱤᱧ ᱟᱹᱰᱤ ᱡᱳᱨᱜᱤᱧ ᱠᱩ ᱥᱤᱭᱟ ᱩᱱᱤᱭᱟᱜ ᱟᱨ ᱞᱟᱸᱫᱟ